ᱤᱧᱟᱹᱜ ᱴᱚᱴᱷᱟ ᱨᱮᱱ ᱦᱚᱲ ᱠᱚ ᱡᱚᱛᱚ ᱡᱚᱛᱚ ᱠᱷᱚᱱ ᱵᱟᱹᱲᱛᱤ ᱮᱴᱠᱮᱴᱚᱬᱮ ᱨᱮᱫᱚ ᱵᱟᱡᱟᱨ ᱠᱩ ᱡᱟᱦᱟᱱᱟᱜ ᱩᱛᱯᱟᱫᱚᱱ ᱠᱟᱛᱮᱫ ᱥᱮ ᱵᱮᱱᱟᱣ ᱠᱟᱛᱮᱫ ᱱᱚᱝᱠᱟᱱ ᱵᱟᱹᱲᱛᱤ ᱮᱢᱟᱱ ᱫᱟᱢ ᱨᱮ ᱵᱟᱠᱚ ᱟᱹᱠᱷᱨᱤᱧ ᱫᱟᱲᱮᱭᱟᱜᱼᱟ ᱱᱚᱝᱠᱟᱱᱟᱜ ᱮᱴᱠᱮᱴᱚᱬᱮ ᱢᱮᱱᱟᱜᱼᱟ ᱢᱤᱫᱴᱟᱝ ᱟᱨ ᱦᱟᱥᱯᱟᱛᱟᱞ ᱨᱩᱣᱟᱹᱜ ᱦᱟᱹᱥᱩ ᱨᱮ ᱡᱟᱦᱟᱸ ᱦᱟᱥᱯᱟᱛᱟᱞ ᱛᱮᱦᱮᱱᱟ ᱚᱸᱰᱮ ᱢᱟ ᱮᱠᱮᱱ ᱫᱤᱠᱩ ᱠᱚᱣᱟᱜ ᱫᱤᱠᱩ ᱠᱚᱜᱮ ᱰᱟᱠᱴᱚᱨ ᱤᱭᱟᱹ ᱠᱚᱠᱚ ᱛᱟᱦᱮᱱᱟ ᱛᱚ ᱚᱸᱰᱮ ᱟᱠᱚᱣᱟᱜ ᱡᱟᱱᱟᱢ ᱯᱟᱹᱨᱥᱤ ᱛᱮ ᱨᱚᱲ ᱠᱚᱢᱟ ᱵᱟᱠᱚ ᱤᱭᱟᱹ ᱫᱟᱲᱮᱭᱟᱜᱼᱟ ᱛᱚ ᱚᱱᱠᱟᱱᱟᱜ ᱮᱴᱠᱮᱴᱚᱬᱮ ᱡᱟᱹᱥᱛᱤ ᱠᱚ ᱯᱟᱲᱟᱣᱚᱜᱼᱟ ᱨᱟᱱ ᱫᱚᱠᱟᱱ ᱠᱚᱨᱮ ᱦᱚᱸ ᱤᱭᱟᱹ ᱦᱚᱸ ᱱᱤᱛᱳᱜ ᱱᱤᱭᱟᱹ ᱦᱩᱭᱩᱜ ᱠᱟᱱᱟ ᱩᱪᱟᱹᱲ ᱟᱡᱟᱨ ᱫᱚ ᱡᱟᱦᱟᱱ ᱨᱳᱜᱽ ᱡᱚᱠᱷᱚᱱ ᱟᱛᱳ ᱚᱲᱟᱜ ᱨᱮᱱ ᱢᱟᱹᱱᱢᱤ ᱠᱚ ᱧᱟᱢ ᱠᱚᱣᱟ ᱛᱚ ᱚᱱᱟ ᱡᱚᱠᱷᱚᱱ ᱩᱥᱟᱹᱨᱟ ᱛᱮ ᱵᱟᱝ ᱪᱟᱵᱟ ᱞᱮᱱᱠᱷᱟᱡ ᱛᱟᱦᱚᱞᱮ ᱚᱱᱟ ᱚᱱᱟ ᱟᱨᱦᱚᱸ ᱢᱤᱫ ᱦᱚᱲ ᱴᱷᱮᱡ ᱠᱷᱚᱡ ᱟᱨᱦᱚᱸ ᱤᱫ ᱦᱚᱲ ᱴᱷᱮᱡ ᱛᱮ ᱡᱟᱦᱟᱱᱟᱜ ᱡᱮᱢᱚᱱ ᱢᱮᱞᱮᱨᱤᱭᱟ ᱴᱟᱭᱤᱯ ᱨᱳᱜᱽ ᱥᱮ ᱴᱟᱭᱯᱷᱚᱭᱮᱰ ᱦᱮᱸ ᱱᱚᱝᱠᱟᱱᱟᱜ ᱫᱚ ᱢᱤᱫ ᱦᱚᱲ ᱴᱷᱮᱡ ᱠᱷᱚᱡ ᱟᱨ ᱢᱤᱫ ᱦᱚᱲ ᱴᱷᱮᱡ ᱨᱮ ᱯᱟᱥᱱᱟᱣ ᱦᱩᱭ ᱫᱟᱲᱮᱭᱟᱜᱼᱟ ᱱᱚᱣᱟ ᱤᱭᱟᱹ ᱟᱨ ᱡᱟᱦᱟᱸ ᱡᱚᱢ ᱠᱚᱣᱟᱜ ᱜᱩᱱ ᱯᱩᱥᱴᱤ ᱜᱚᱛᱚ ᱤᱭᱟᱹ ᱢᱟ ᱢᱟ ᱚᱱᱟ ᱢᱟ ᱢᱮᱱᱟᱜ ᱜᱮ ᱦᱮᱸ ᱱᱤᱭᱟᱹ ᱠᱚᱜᱮ ᱦᱩᱭᱩᱜᱚᱜ ᱠᱟᱱᱟ